ᱢᱤᱫᱴᱟᱱ ᱧᱩᱢᱟᱱ ᱦᱟᱞᱤ ᱜᱷᱚᱴᱚᱱ ᱫᱚ ᱯᱟᱨᱚᱢᱮᱱ ᱠᱚᱨᱳᱱᱟ ᱵᱷᱟᱭᱨᱟᱥ ᱟᱡᱟᱨ ᱨᱮᱭᱟᱜ ᱵᱩᱡᱩᱱ ᱜᱮ ᱤᱧ ᱫᱚᱧ ᱢᱮᱱᱫᱟᱲᱮᱭᱟᱜᱼᱟ ᱪᱮᱫᱟᱜ ᱥᱮ ᱱᱚᱶᱟ ᱠᱨᱳᱱᱟ ᱵᱷᱟᱭᱨᱟᱥ ᱚᱠᱛᱮ ᱨᱮ ᱦᱚᱲ ᱠᱚ ᱛᱟᱦᱮᱸ ᱠᱟᱛᱮᱫ ᱟᱠᱚᱣᱟᱜ ᱡᱤᱭᱚᱱ ᱦᱚᱨᱟᱨᱮ ᱟᱭᱢᱟ ᱵᱚᱱᱚᱫᱚᱞ ᱠᱚ ᱦᱩᱭ ᱟᱠᱟᱱᱟ ᱦᱚᱲ ᱟᱠᱚᱣᱟᱜ ᱡᱤᱭᱚᱱ ᱨᱮᱭᱟᱜ ᱡᱟᱦᱟᱸ ᱫᱟᱭᱤᱛᱛᱚ ᱠᱟᱱ ᱛᱟᱠᱚᱣᱟ ᱚᱱᱟ ᱟᱠᱚ ᱛᱮᱜᱮ ᱠᱚ ᱵᱩᱡ ᱫᱟᱲᱮ ᱟᱠᱟᱫᱟ ᱡᱤᱭᱚᱱ ᱨᱮᱭᱟᱜ ᱡᱟᱦᱟᱸ ᱞᱟᱹᱠᱛᱤ ᱢᱮᱱᱟᱜᱼᱟ ᱨᱳᱜ ᱟᱡᱟᱨ ᱠᱷᱚᱱ ᱥᱟᱦᱟᱨᱮ ᱛᱟᱦᱮᱱ ᱞᱟᱹᱜᱤᱫ ᱪᱮᱫ ᱞᱮᱠᱟ ᱛᱟᱦᱮᱱ ᱦᱩᱭᱩᱜᱼᱟ ᱚᱱᱟ ᱨᱮᱭᱟᱜ ᱫᱤᱥ ᱦᱩᱸᱫᱤᱥ ᱠᱚ ᱧᱟᱢ ᱟᱠᱟᱫᱟ ᱥᱟᱶᱛᱮ ᱚᱲᱟᱜ ᱨᱮᱭᱟᱜ ᱠᱟᱹᱢᱤ ᱠᱚ ᱟᱨ ᱟᱠᱚᱣᱟᱜ ᱡᱷᱚᱛᱚ ᱞᱮᱠᱟᱱ ᱚᱯᱷᱤᱥ ᱨᱮᱭᱟᱜ ᱠᱟᱹᱢᱤ ᱠᱚᱦᱚᱸ ᱚᱲᱟᱜ ᱨᱮ ᱛᱟᱦᱮᱸ ᱠᱟᱛᱮᱫ ᱜᱮᱠᱚ ᱠᱟᱹᱢᱤ ᱥᱟᱹᱛ ᱟᱠᱟᱫᱟ